ᱦᱮᱸ ᱤᱧ ᱯᱷᱳᱴᱳ ᱛᱩᱞᱟᱹᱣ ᱞᱟᱹᱜᱤᱫ ᱤᱧ ᱫᱟᱬᱟᱣ ᱠᱟᱫᱟ ᱟᱞᱮ ᱵᱳᱠᱟᱨᱳ ᱨᱮᱫᱚ ᱜᱟᱲᱜᱟ ᱰᱮᱢ ᱡᱚᱜᱚᱱᱱᱟᱛᱷ ᱢᱚᱱᱫᱤᱨ ᱨᱟᱢ ᱢᱚᱱᱫᱤᱨ ᱟᱨ ᱱᱮᱦᱨᱩ ᱯᱟᱨᱠ ᱥᱤᱴᱤ ᱯᱟᱨᱠ ᱟᱢᱨᱤᱛ ᱯᱟᱨᱠ ᱟᱢᱨᱩᱛ ᱯᱟᱨᱠ ᱱᱚᱣᱟ ᱠᱚᱨᱮ ᱯᱷᱳᱴᱳᱧ ᱛᱩᱞᱟᱹᱣ ᱠᱟᱜᱼᱟ ᱟᱨ ᱯᱷᱳᱴᱳ ᱫᱟᱬᱟᱱ ᱫᱩᱧ ᱠᱷᱚᱡᱽ ᱠᱟᱱᱟ ᱟᱡᱚᱫᱤᱭᱟᱹ ᱵᱩᱨᱩ ᱞᱩᱜᱩ ᱵᱩᱨᱩ

ᱴᱟᱴᱟ ᱡᱩᱵᱽᱞᱤᱭᱟ ᱯᱟᱨᱠ ᱡᱚᱜᱚᱱᱱᱟᱛᱷ ᱯᱟᱦᱟᱲ ᱛᱟᱨᱟᱯᱤᱴ ᱫᱮᱣᱜᱷᱚᱨ ᱵᱩᱫᱽᱫᱷᱚ ᱵᱤᱦᱟᱨ ᱵᱚᱫᱨᱤᱱᱟᱛᱷ ᱠᱮᱫᱟᱨᱱᱟᱛᱷ ᱱᱚᱣᱟ ᱠᱚᱨᱮ ᱫᱟᱬᱟᱧ ᱠᱷᱚᱡ ᱠᱟᱱᱟ